ᱤᱧ ᱢᱤᱫᱴᱟᱝ ᱤᱧ ᱵᱮᱵᱚᱦᱟᱨᱮᱫ ᱛᱟᱦᱮᱸᱫᱼᱟ ᱚᱱᱟ ᱧᱩᱛᱩᱢ ᱫᱚ ᱦᱩᱭᱩᱜ ᱠᱟᱱᱟ ᱚᱱᱟ ᱵᱮᱵᱚᱦᱟᱨ ᱠᱟᱛᱮᱫ ᱤᱧᱟᱹᱜ ᱟᱹᱰᱤ ᱪᱮᱦᱨᱟ ᱢᱟᱱᱮ ᱢᱳᱞᱟᱭᱮᱢ ᱟᱹᱰᱤ ᱱᱚᱨᱚᱢ ᱟᱹᱰᱤ ᱢᱟᱱᱮ ᱟᱹᱰᱤ ᱵᱩᱡᱷᱟᱹᱜ ᱛᱟᱦᱮᱱᱟ ᱚᱱᱟ ᱚᱡᱚᱜ ᱠᱟᱛᱮᱫ ᱢᱮᱫᱟᱦᱟ ᱠᱚ ᱥᱟᱯᱷᱟᱜᱼᱟ ᱟᱨ ᱥᱟᱯᱷᱟ ᱵᱩᱡᱷᱟᱹᱜᱼᱟ ᱮᱥᱮᱞᱮᱜᱼᱟ ᱵᱮᱥ ᱞᱮᱠᱟ ᱟᱹᱰᱤ ᱵᱮᱥ ᱢᱟᱱᱮ ᱟᱹᱰᱤ ᱵᱩᱡᱷᱟᱹᱜᱼᱟ ᱚᱱᱟ ᱵᱮᱵᱚᱦᱟᱨ ᱠᱟᱛᱮᱫ ᱟᱹᱰᱤ ᱵᱮᱥ ᱤᱧ ᱵᱩᱡᱷᱟᱹᱣ ᱟᱠᱟᱫᱟ ᱟᱨ ᱚᱱᱟ ᱢᱟᱱᱮ ᱱᱤᱛᱦᱚᱸ ᱵᱮᱵᱚᱦᱟᱨ ᱮᱫᱟᱹᱧ